ᱦᱮᱸ ᱢᱮᱱᱫᱟᱹᱧ ᱪᱮᱫ ᱦᱮᱞᱳ ᱢᱮᱱᱫᱟᱹᱧ ᱢᱮᱱᱫᱟᱹᱧ ᱪᱮᱫ ᱚᱱᱟ ᱫᱚ ᱥᱟᱭᱠᱮᱞ ᱫᱚᱠᱟᱱ ᱠᱟᱱᱟ ᱚ ᱤᱧ ᱫᱚ ᱩᱞ ᱜᱷᱩᱴᱩ ᱠᱷᱚᱱᱟᱜ ᱤᱧ ᱢᱮᱱᱫᱟ ᱚᱸᱰᱮ ᱪᱮᱫ ᱥᱟᱭᱠᱮᱞ ᱧᱟᱢᱚᱜᱚᱜᱼᱟ ᱞᱤᱰᱤᱥ ᱥᱟᱭᱠᱮᱞ ᱟᱨ ᱡᱚᱛᱚ ᱠᱷᱟᱧᱪᱟ ᱠᱚ ᱟᱨ ᱤᱭᱟᱹ ᱠᱚ ᱢᱚᱰᱮᱞ ᱠᱚ ᱤᱭᱟᱹ ᱜᱮ ᱢᱚᱡᱽ ᱜᱮ ᱟᱨ ᱚᱱᱟ ᱥᱟᱭᱠᱮᱞ ᱨᱮᱭᱟᱜ ᱫᱟᱢ ᱟᱪᱷᱟ ᱴᱷᱤᱠ ᱜᱮᱭᱟ ᱚᱸᱰᱮ ᱜᱮ ᱵᱚᱞᱮ ᱥᱟᱭᱠᱮᱞ ᱠᱤᱨᱤᱧ ᱤᱧ ᱪᱟᱞᱟᱜᱼᱟ ᱴᱷᱤᱠ ᱜᱮᱭᱟ ᱟᱪᱷᱟ ᱟᱹᱭᱩᱵᱽ ᱵᱮᱲᱟ ᱦᱟᱸᱜ ᱛᱤᱱᱴᱟ ᱥᱚᱢᱳᱭ ᱤᱧ ᱪᱟᱞᱟᱜᱼᱟ ᱦᱮᱸ ᱛᱟᱦᱚᱞᱮ ᱴᱷᱤᱠ ᱜᱮᱭᱟ ᱫᱚᱦᱚᱭᱮᱫᱟᱹᱧ